ᱢᱮᱠᱟᱯ ᱫᱚ ᱱᱚᱣᱟ ᱞᱟᱹᱜᱤᱫ ᱤᱧ ᱠᱩᱥᱤᱭᱟᱜᱼᱟ ᱠᱤ ᱢᱮᱠᱟᱯ ᱞᱮᱱᱠᱷᱟᱱ ᱫᱚ ᱟᱨ ᱪᱮᱦᱨᱟ ᱜᱮᱢ ᱧᱮᱞᱚᱜᱼᱟ ᱵᱮᱜᱚᱨ ᱢᱚᱡᱽ ᱦᱚᱲ ᱦᱚᱸ ᱢᱚᱡᱽ ᱜᱮᱢ ᱧᱮᱞᱚᱜᱼᱟ ᱟᱨ ᱚᱠᱚᱭᱟᱜ ᱚᱠᱚᱭ ᱦᱮᱸᱫᱮ ᱜᱮᱭᱟᱭ ᱩᱱᱤ ᱦᱚᱸ ᱮᱥᱮᱞ ᱧᱚᱜ ᱮ ᱧᱮᱞᱚᱜᱼᱟ ᱢᱟᱱᱮ ᱱᱚᱣᱟ ᱟᱢ ᱢᱮᱠᱟᱯ ᱞᱮᱠᱷᱟᱱ ᱢᱮᱫᱦᱟ ᱨᱮ ᱜᱞᱮᱥ ᱮ ᱨᱟᱠᱟᱵᱟ ᱢᱮᱠᱟᱯ ᱢᱟᱱᱮ ᱮᱠᱴᱩ ᱦᱟᱭ ᱢᱟᱱᱮ ᱥᱩᱱᱫᱚᱨ ᱪᱮᱦᱨᱟ ᱟᱹᱰᱤ ᱪᱮᱦᱨᱟᱢ ᱧᱮᱞᱚᱜᱼᱟ ᱪᱚᱨᱚᱠ ᱮᱢ ᱧᱮᱞᱚᱜᱼᱟ ᱚᱱᱟ ᱞᱟᱹᱜᱤᱫ ᱜᱮ ᱢᱮᱠᱟᱯ ᱤᱧᱫᱚ ᱟᱹᱰᱤ ᱡᱳᱨᱤᱧ ᱠᱩᱥᱤᱭᱟᱜᱼᱟ